ᱚ ᱦᱮᱸ ᱜᱚᱢᱠᱮ ᱞᱟᱹᱭᱮᱫᱟᱹᱧ ᱱᱚᱣᱟ ᱠᱤ ᱦᱮᱢᱵᱨᱚᱢ ᱯᱩᱛᱷᱤ ᱜᱟᱫᱮᱞ ᱠᱟᱱᱟ ᱚ ᱤᱧᱟᱹ ᱯᱩᱛᱷᱤ ᱦᱟᱛᱟᱣ ᱨᱮᱭᱟᱜ ᱛᱟᱦᱮᱸ ᱠᱟᱱ ᱛᱤᱧᱟᱹ ᱛᱟᱦᱚᱞᱮ ᱱᱤᱛ ᱚᱠᱟᱞᱮᱠᱟ ᱰᱤᱥᱠᱟᱩᱱᱴ ᱪᱷᱟᱲ ᱠᱚ ᱧᱟᱢᱚᱜᱚᱜ ᱠᱟᱱᱟ

ᱦᱟᱛᱟᱣ ᱦᱩᱭᱠᱚᱜ ᱜᱮᱭᱟ ᱢᱚᱬᱮ ᱛᱩᱨᱩᱭ ᱜᱚᱴᱟᱝ ᱡᱩᱫᱤᱢ ᱮᱢ ᱠᱤᱧ ᱠᱷᱟᱱ ᱱᱟᱯᱟᱭ ᱠᱚᱜᱼᱟ ᱛᱮᱦᱮᱧ ᱜᱟᱯᱟ ᱢᱩᱫᱽ ᱨᱮᱜᱤᱧ ᱥᱮᱱᱠᱚᱜ ᱠᱮᱭᱟ ᱤᱧ ᱱᱟᱣᱟ ᱵᱟᱸᱠᱩᱲᱟ ᱠᱷᱚᱱᱤᱧ ᱞᱟᱹᱭᱮᱫᱟ

ᱦᱟᱛᱟᱣ ᱦᱩᱭᱩᱜᱼᱟ ᱜᱟᱢᱟᱢ ᱠᱚ ᱢᱮᱱᱟᱜᱼᱟ ᱟᱪᱪᱷᱟ ᱟᱨ ᱫᱚᱠᱟᱱ ᱫᱚ ᱚᱠᱟ ᱚᱠᱟ ᱚᱠᱛᱚ ᱠᱷᱩᱞᱟᱹᱣ ᱛᱟᱦᱮᱱᱟ ᱥᱮ ᱪᱮᱫ ᱞᱮᱠᱟ ᱴᱷᱤᱠ ᱜᱮᱭᱟ ᱛᱟᱦᱚᱞᱮ ᱜᱚᱢᱠᱮ ᱰᱤᱥᱠᱟᱩᱱᱴ ᱠᱟᱛᱷᱟ ᱠᱟᱹᱴᱤᱡ ᱮᱢ ᱞᱟᱹᱭᱟᱹᱧ ᱠᱷᱟᱱ ᱚᱱᱠᱟ ᱞᱮᱠᱟᱛᱮ ᱥᱟᱯᱲᱟᱣ ᱠᱟᱛᱮ ᱥᱮᱱ ᱠᱚᱜ ᱠᱮᱭᱟ ᱮᱱᱦᱚᱸ ᱜᱚᱢᱠᱮ ᱡᱩᱫᱤᱢ ᱞᱟᱹᱭ ᱠᱮᱭᱟ ᱴᱷᱤᱠ ᱜᱮᱭᱟ ᱛᱟᱦᱚᱞᱮ ᱜᱚᱢᱠᱮ ᱜᱟᱯᱟ ᱢᱮᱭᱟᱝ ᱚᱲᱟᱜ ᱥᱮᱱ ᱨᱮᱜᱮᱢ ᱛᱟᱦᱮᱱᱟᱛᱚ ᱟᱪᱪᱷᱟ ᱜᱚᱢᱠᱮ ᱴᱷᱤᱠ ᱜᱮᱭᱟ ᱛᱟᱦᱚᱞᱮ ᱢᱟ ᱪᱟᱞᱟᱜ ᱢᱟᱲᱟᱝ ᱨᱤᱧ ᱯᱷᱳᱱᱟ ᱦᱟᱜ